ᱤᱧᱟᱹᱜ ᱵᱟᱲᱟᱭ ᱨᱮ ᱯᱟᱸᱪ ᱜᱚᱴᱮᱡ ᱚᱱᱠᱟᱱ ᱢᱩᱦᱤᱛ ᱵᱟᱵᱚᱫᱤᱧ ᱞᱟᱹᱭᱮᱫᱟ ᱯᱟᱸᱪ ᱢᱮ ᱩᱱᱤᱥᱥᱚ ᱯᱟᱸᱪ ᱵᱟᱭᱤᱥ ᱰᱤᱥᱮᱢᱵᱚᱨ ᱫᱩ ᱦᱟᱡᱟᱨ ᱛᱤᱱ ᱛᱤᱥ ᱡᱩᱱ ᱟᱴᱷᱟᱨᱚᱥᱚ ᱯᱚᱸᱪᱯᱟᱱ ᱜᱟᱨᱚ ᱯᱷᱮᱵᱽᱨᱟᱨᱤ ᱥᱚᱛᱮᱨᱚ ᱥᱚ ᱯᱚᱸᱪᱟᱥ ᱟᱴᱷᱟᱥ ᱢᱟᱨᱪ ᱟᱴᱷᱟᱨᱚᱥᱚ ᱩᱱᱩᱥᱟᱴ